ᱦᱮᱞᱳ ᱢᱮᱢ ᱢᱮᱱ ᱫᱟᱹᱧ ᱜᱟᱯᱟ ᱯᱮᱠᱴᱤᱥ ᱦᱩᱭᱩᱜ ᱜᱮᱭᱟ ᱢᱟᱴᱷ ᱨᱮ

ᱚᱻ ᱟᱨ ᱜᱤᱫᱽᱨᱟᱹ ᱠᱚᱠᱚ ᱪᱟᱞᱟᱜ ᱠᱟᱱ ᱜᱮᱭᱟ ᱤᱧ ᱢᱟ ᱦᱚᱞᱟ ᱢᱟᱫᱷᱮᱨ ᱠᱷᱚᱱ ᱵᱟᱨ ᱫᱤᱱ ᱵᱟᱹᱧ ᱪᱟᱞᱟᱣ ᱠᱟᱱᱟ ᱚᱸᱻ ᱚᱱᱟᱜᱮᱧ ᱞᱟᱹᱭᱮᱫ ᱛᱟᱦᱮᱸᱜ ᱜᱟᱯᱟ ᱯᱮᱠᱴᱤᱥ ᱦᱩᱭᱩᱜᱼᱟ ᱥᱮ ᱵᱟᱝ ᱦᱮᱸ ᱵᱟᱹᱧ ᱪᱟᱞᱟᱣ ᱵᱟᱲᱟ ᱠᱟᱱᱟ ᱤᱧ ᱠᱚᱭᱮᱠ ᱫᱤᱱ ᱵᱟᱹᱧ ᱪᱟᱞᱟᱣ ᱠᱟᱱᱟ ᱛᱚ ᱠᱟᱹᱢ ᱦᱟᱹᱭ ᱠᱤᱫᱟᱹᱧ ᱟᱫᱚ ᱤᱧ ᱞᱟᱹᱭ ᱫᱟᱹᱧ ᱚᱱᱟ ᱛᱮᱧ ᱞᱟᱹᱭᱫᱟᱹᱧ ᱯᱷᱳᱱ ᱞᱟᱜᱟᱣᱟᱢ ᱜᱮᱧ ᱦᱮᱸ ᱟᱨ ᱪᱮᱫ ᱠᱚ ᱯᱮᱠᱴᱤᱥ ᱦᱩᱭᱩᱜᱼᱟ ᱚᱻ

ᱴᱷᱤᱠ ᱜᱮᱭᱟ ᱛᱟᱦᱚᱞᱮ ᱜᱟᱯᱟ ᱠᱷᱚᱱᱤᱧ ᱪᱟᱞᱟᱜ ᱟᱭᱤᱧ ᱦᱮᱞᱳ ᱢᱮᱱ ᱫᱟᱹᱧ ᱢᱮᱢ ᱜᱟᱯᱟ ᱠᱷᱚᱱ ᱛᱟᱦᱚᱞᱮᱧ ᱪᱟᱞᱟᱜᱼᱟ ᱦᱮᱸ ᱟᱨ ᱡᱟᱦᱟᱱᱟᱜ ᱠᱚ ᱤᱫᱤ ᱦᱩᱭᱩᱜᱼᱟ ᱥᱮ ᱪᱮᱫ ᱤᱧ ᱴᱷᱮᱡ ᱵᱚᱞ ᱠᱚ ᱢᱮᱱᱟᱜ ᱠᱟᱫᱟ ᱠᱚᱭᱮᱠ ᱴᱤ ᱦᱮᱸᱻ ᱴᱷᱤᱠ ᱜᱮᱭᱟ ᱛᱟᱦᱚᱞᱮ ᱤᱫᱤ ᱛᱚᱨᱟᱭᱟᱹᱧ ᱦᱟᱸᱜ ᱜᱟᱯᱟ ᱪᱟᱞᱟᱜ ᱟᱹᱧ ᱦᱟᱸᱜ ᱜᱟᱯᱟ ᱠᱷᱚᱱ